ᱤᱧ ᱫᱚ ᱠᱟᱹᱴᱤᱡ ᱠᱷᱚᱱᱜᱮ ᱪᱷᱚᱵᱤ ᱟᱸᱠᱟᱣ ᱫᱚ ᱟᱹᱰᱤ ᱟᱸᱴᱤᱧ ᱠᱩᱥᱤᱭᱟᱜ ᱠᱟᱱ ᱛᱟᱦᱮᱸᱱᱟ ᱪᱷᱚᱵᱤ ᱟᱸᱠᱟᱣ ᱦᱩᱧ ᱠᱩᱥᱤᱭᱟᱜ ᱠᱟᱱᱟ ᱛᱟᱦᱮᱸ ᱟᱨ ᱚᱱᱟ ᱦᱟᱥᱟ ᱨᱮᱭᱟᱜ ᱵᱟᱹᱴᱤ ᱛᱷᱟᱹᱨᱤ ᱵᱮᱱᱟᱣ ᱦᱚᱸᱧ ᱠᱩᱥᱤᱭᱟᱜ ᱠᱟᱱ ᱛᱟᱦᱮᱸᱱᱟ ᱠᱟᱹᱴᱤᱡ ᱥᱚᱢᱚᱭ ᱫᱚ ᱛᱷᱟᱹᱨᱤ ᱵᱟᱹᱴᱤ ᱠᱷᱟᱛᱥᱟ ᱨᱮᱦᱚᱸ ᱟᱹᱰᱤ ᱟᱸᱴᱤᱧ ᱟᱸᱠᱟᱣ ᱮᱫ ᱛᱟᱦᱮᱸᱱᱟ ᱡᱟᱦᱟᱱ ᱪᱤᱛᱟᱹᱨ ᱤᱧ ᱧᱮᱞ ᱠᱮᱫᱟ ᱤᱱᱟᱹᱜᱤᱧ ᱟᱸᱠᱟᱣ ᱠᱮᱫᱟ ᱚᱱᱠᱟᱜᱮ ᱦᱟᱥᱟ ᱛᱮ ᱦᱚᱸ ᱡᱟᱦᱟᱸᱱᱟᱜ ᱜᱤᱧ ᱧᱮᱞ ᱠᱮᱫᱟ ᱤᱱᱟᱹ ᱜᱤᱧ ᱵᱮᱱᱟᱣ ᱠᱮᱫᱟ ᱚᱱᱠᱟᱜᱮ ᱞᱟᱹᱴᱩ ᱠᱟᱛᱮᱫ ᱫᱚ ᱢᱤᱫ ᱫᱤᱱᱚᱜ ᱢᱤᱫᱴᱮᱱ ᱨᱮᱥᱴᱩᱨᱮᱱᱴ ᱨᱮ ᱡᱚᱡᱚᱢ ᱞᱮ ᱪᱟᱞᱟᱣ ᱞᱮᱱᱟ ᱚᱱᱰᱮ ᱟᱹᱰᱤ ᱢᱚᱸᱡᱽ ᱛᱷᱟᱹᱨᱤ ᱨᱮ ᱡᱚᱢ ᱠᱚ ᱮᱢᱟᱫ ᱞᱮᱭᱟ ᱟᱫᱚ ᱤᱧ ᱢᱚᱱᱮ ᱢᱚᱱᱮ ᱛᱤᱧ ᱢᱮᱱ ᱠᱮᱫᱟ ᱱᱤᱭᱟᱹ ᱛᱷᱟᱹᱨᱤ ᱫᱚ ᱟᱹᱰᱤ ᱢᱚᱸᱡᱽ ᱟᱹᱰᱤ ᱢᱚᱸᱡᱽ ᱟᱸᱠᱟᱣ ᱠᱟᱛᱮᱫ ᱛᱚᱞ ᱫᱚᱦᱚ ᱠᱟᱜ ᱠᱷᱟᱱ ᱟᱹᱰᱤ ᱢᱚᱸᱡᱽ ᱧᱮᱞᱚᱜᱼᱟ